ᱚᱞ ᱯᱟᱲᱦᱟᱣ ᱥᱟᱶ ᱥᱟᱶᱛᱮ ᱱᱤᱛᱳᱜ ᱫᱚ ᱟᱹᱰᱤ ᱞᱮᱠᱟᱱᱟᱜ ᱥᱚᱯᱱᱚ ᱢᱮᱱᱟᱜᱼᱟ ᱡᱟᱦᱟᱸᱞᱮᱠᱟ ᱥᱩᱫᱩ ᱚᱞ ᱯᱟᱲᱦᱟᱣ ᱮᱠᱟᱭ ᱛᱮᱫᱚ ᱵᱟᱝ ᱠᱤᱪᱷᱩ ᱵᱤᱡᱱᱮᱥ ᱥᱮᱠᱴᱟᱨ ᱛᱮᱦᱚᱸ ᱞᱟᱦᱟ ᱫᱚᱨᱠᱟᱨ ᱛᱟᱵᱚᱱᱟᱭ ᱡᱮ ᱠᱚᱱᱳ ᱵᱤᱡᱱᱮᱥ ᱚᱞ ᱯᱟᱲᱦᱟᱣ ᱥᱟᱶ ᱥᱟᱶᱛᱮ ᱢᱚᱱᱮ ᱠᱟᱜ ᱢᱮ ᱴᱮᱠᱱᱳᱞᱚᱡᱤ ᱡᱟᱦᱟᱱᱟᱜ ᱥᱟᱨᱟᱥᱟᱨᱤ ᱜᱮ ᱵᱟᱝ ᱡᱟᱦᱟᱱᱟᱜ ᱢᱳᱵᱟᱭᱤᱞ ᱨᱤᱯᱮᱭᱟᱨᱤᱝ ᱢᱟᱱᱮ ᱦᱚᱸᱜᱼᱚ ᱱᱚᱝᱠᱟᱱᱟᱜ ᱡᱤᱱᱤᱥ ᱢᱟᱱᱮ ᱢᱟᱱᱮ ᱢᱤᱫᱴᱟᱝ ᱱᱤᱡᱮᱨᱟᱜ ᱞᱟᱭᱤᱯ ᱴᱟ ᱡᱟᱛᱮ ᱛᱤᱸᱜᱩ ᱫᱟᱲᱮᱭᱟᱜ ᱢᱟᱵᱚᱱ ᱚᱱᱟ ᱞᱮᱠᱟᱱᱟᱜ ᱢᱤᱫᱴᱟᱝ ᱚᱞ ᱯᱟᱲᱦᱟᱣ ᱞᱮᱠᱟᱱᱟᱜ ᱢᱟᱱᱮ ᱥᱩᱫᱩ ᱚᱞ ᱯᱟᱲᱦᱟᱣ ᱪᱮᱫ ᱞᱮᱠᱟᱷᱱ ᱫᱚ ᱥᱩᱫᱷᱩ ᱵᱟᱝ ᱦᱩᱭᱩᱜᱼᱟ ᱢᱟᱱᱮ ᱴᱮᱠᱱᱤᱥᱤᱭᱟᱱ ᱦᱚᱸ ᱚᱞ ᱯᱟᱲᱦᱟᱣ ᱥᱮᱱᱛᱮ ᱠᱟᱱᱟ ᱛᱚ ᱢᱮᱱᱠᱷᱟᱱ ᱚᱱᱟ ᱠᱟᱹᱴᱤᱡ ᱥᱟᱭᱤᱰ ᱥᱮᱱᱛᱮ ᱧᱮᱞ ᱞᱮᱠᱷᱟᱱ ᱟᱹᱰᱤ ᱵᱷᱟᱹᱞᱤᱭᱟ ᱡᱟᱦᱟᱸᱞᱮᱠᱟ ᱦᱳᱭᱛᱳ ᱯᱮᱠᱴᱤᱠᱮᱞ ᱠᱟᱹᱢᱤ ᱨᱮᱦᱚᱸ ᱤᱧᱟᱹᱜ ᱤᱧᱟᱹᱜ ᱪᱤᱱᱛᱟᱹ ᱛᱤᱧ ᱢᱮᱱᱟ ᱟᱹᱰᱤ ᱵᱷᱟᱹᱞᱤ ᱡᱟᱦᱟᱸᱞᱮᱠᱟ ᱢᱤᱫ ᱥᱮᱱᱛᱮᱢ ᱚᱞ ᱯᱟᱲᱦᱟᱜ ᱠᱟᱱᱟ ᱚᱱᱟ ᱥᱟᱶᱛᱮ ᱠᱤᱪᱷᱩ ᱴᱮᱠᱱᱤᱠᱮᱞ ᱡᱟᱦᱟᱸᱞᱮᱠᱟ ᱦᱳᱭᱛᱳ ᱢᱚᱱᱮ ᱠᱟᱜ ᱢᱮ ᱯᱷᱮᱱ ᱥᱟᱨᱟᱥᱟᱨᱤ ᱥᱩᱫᱩ ᱱᱚᱝᱠᱟ ᱴᱮᱠ ᱱᱚᱝᱠᱟ ᱪᱮᱠᱱᱤᱠᱮᱞ ᱫᱤᱠ ᱫᱤᱭᱮ ᱡᱩᱫᱤ ᱠᱟᱹᱴᱤᱡ ᱯᱮᱠᱴᱤᱠᱮᱞ ᱵᱚᱱ ᱠᱟᱹᱢᱤᱭᱟ ᱛᱟᱦᱚᱞᱮ ᱠᱷᱟᱱ ᱚᱱᱟ ᱟᱹᱰᱤ ᱜᱟᱱ ᱱᱟᱯᱟᱭᱚᱜᱼᱟ ᱥᱩᱫᱩ ᱚᱱᱟ ᱟᱹᱭᱠᱟᱹᱣ ᱟᱹᱭᱞᱟᱹᱣ ᱫᱚ ᱵᱟᱹᱧ ᱢᱮᱱᱟ ᱡᱟᱦᱟᱸᱭ ᱫᱚ ᱯᱮᱠᱴᱤᱞ ᱥᱮᱱ ᱥᱮ ᱚᱱᱠᱟᱱᱟᱜ ᱴᱮᱠᱱᱳᱞᱚᱡᱤ ᱥᱮᱱᱛᱮ ᱡᱩᱫᱤ ᱠᱟᱹᱢᱤ ᱥᱟᱱᱟ ᱠᱚᱣᱟ ᱩᱱᱠᱩ ᱫᱚ ᱚᱱᱟ ᱥᱟᱶᱛᱮ ᱠᱚ ᱠᱟᱹᱢᱤ ᱞᱟᱦᱟ ᱤᱫᱤᱭᱟ ᱚᱱᱟ ᱫᱚ ᱦᱩᱭ ᱮᱱᱟ ᱩᱱᱠᱩᱣᱟᱜ ᱥᱚᱢᱛᱮ ᱟᱨ ᱡᱟᱦᱟᱸᱭ ᱡᱩᱫᱤ ᱚᱞ ᱯᱟᱲᱦᱟᱣ ᱥᱟᱶᱛᱮ ᱟᱨᱚ ᱡᱩᱫᱤ ᱡᱩᱫᱤ ᱪᱟᱥᱵᱟᱥ ᱜᱮᱠᱚ ᱢᱚᱱᱮᱭᱟ ᱛᱚᱵᱮ ᱮᱱᱠᱷᱟᱱ ᱪᱟᱥᱵᱟᱥ ᱨᱮᱦᱚᱸ ᱦᱩᱭᱩᱜ ᱛᱟᱠᱚᱣᱟ ᱡᱩᱫᱤ ᱩᱱᱠᱩ ᱡᱩᱫᱤ ᱠᱤᱪᱷᱩ ᱠᱚᱨᱟᱣ ᱥᱟᱱᱟᱟ ᱠᱚᱣᱟ ᱚᱱᱟ ᱪᱟᱥᱵᱟᱥ ᱞᱮᱠᱟ ᱢᱟᱱᱮ ᱛᱟᱥ ᱮᱠᱟᱭ ᱛᱮᱫᱚ ᱵᱟᱝ ᱪᱟᱥ ᱮᱠᱟᱭ ᱛᱮ ᱵᱤᱵᱷᱤᱱᱱᱚ ᱨᱚᱠᱚᱢ ᱩᱯᱚᱠᱟᱨ ᱡᱤᱱᱤᱥ ᱧᱟᱢᱚᱜᱼᱟ ᱡᱟᱦᱟᱸᱞᱮᱠᱟ ᱢᱟᱱᱮ ᱪᱟᱥ ᱨᱮ ᱡᱟᱦᱟᱸᱞᱮᱠᱟ ᱛᱟᱦᱮᱱᱟ ᱠᱤᱪᱷᱩ ᱠᱤᱪᱷᱩ ᱵᱷᱟᱹᱞᱤ ᱚᱞ ᱯᱟᱲᱦᱟᱣ ᱠᱟᱛᱮ ᱠᱷᱟᱱ ᱫᱚ ᱠᱤᱪᱷᱩ ᱵᱷᱟᱹᱞᱤ ᱨᱟᱱ ᱯᱟᱲᱦᱟᱣ ᱠᱟᱛᱮ ᱮᱢ ᱦᱚᱸ ᱫᱚᱨᱠᱟᱨ ᱢᱤᱫᱴᱟᱹᱝ ᱥᱩᱵᱤᱫᱟᱜᱼᱟ ᱦᱚᱸᱜᱼᱚ ᱱᱚᱝᱠᱟᱱᱟᱜ ᱢᱤᱫᱴᱟᱝ ᱚᱞ ᱯᱟᱲᱦᱟᱣ ᱥᱟᱶᱛᱮ ᱟᱹᱰᱤ ᱵᱮᱥ ᱮᱵᱚᱝ ᱞᱟᱦᱟ ᱥᱮᱱ ᱪᱟᱞᱟᱣ ᱨᱮᱱᱟᱜ ᱢᱤᱫᱴᱟᱝ ᱰᱮᱵᱞᱚᱯᱤᱝ ᱨᱮᱱᱟᱜ ᱨᱟᱥᱛᱟ ᱛᱟᱦᱮᱱᱟ ᱟᱨ ᱚᱱᱟ ᱢᱟ ᱦᱮᱸᱜᱮ ᱵᱟᱠᱤ ᱠᱟᱹᱢᱤ ᱥᱟᱶᱛᱮ ᱡᱚᱛᱚ ᱜᱮ ᱛᱟᱦᱮᱱᱟ